ᱜᱤᱫᱽᱨᱟᱹ ᱩᱢᱟᱹᱨ ᱨᱮ ᱡᱚᱛᱚᱠᱷᱚᱱ ᱠᱩᱥᱤ ᱠᱚᱫᱚ ᱦᱩᱭᱩᱜ ᱠᱟᱱᱟ ᱢᱤᱫᱛᱮ ᱠᱷᱮᱞ ᱢᱤᱫᱛᱮ ᱠᱷᱮᱞ ᱤᱱᱟᱹ ᱛᱟᱭᱱᱚᱢ ᱢᱤᱫᱛᱮ ᱤᱥᱠᱩᱞ ᱪᱟᱞᱟᱜ ᱚᱱᱟᱠᱩ ᱫᱤᱱ ᱫᱚ ᱧᱤᱛᱚᱜ ᱫᱚ ᱵᱟᱝ ᱦᱤᱲᱤᱧᱚᱜ ᱠᱟᱱᱟ ᱤᱥᱠᱩᱞᱛᱮ ᱫᱚᱞᱵᱚᱞ ᱛᱟᱲᱟᱢ ᱛᱮ ᱪᱟᱞᱟᱜ ᱦᱩᱭᱩᱜ ᱠᱟᱱᱛᱟᱦᱮᱸᱜ ᱟ ᱟᱵᱟᱨ ᱤᱥᱠᱩᱞ ᱠᱷᱚᱱ ᱦᱮᱡ ᱠᱟᱛᱮᱜ ᱯᱷᱟᱨᱪᱟ ᱵᱟᱲᱟ ᱠᱟᱛᱮᱜ ᱡᱚᱛᱚᱦᱚᱲ ᱢᱤᱫᱛᱮ ᱡᱚᱢ ᱟᱹᱜᱩ ᱠᱟᱛᱮᱜ ᱢᱟᱡᱟᱱᱞᱮ ᱡᱚᱢᱮᱫ ᱠᱟᱱᱛᱟᱦᱮᱸᱜ ᱟ ᱟᱨ ᱢᱟᱸᱡᱟᱱ ᱡᱚᱢᱵᱟᱲᱟ ᱠᱟᱛᱮᱜ ᱟᱵᱟᱨ ᱠᱷᱮᱞ ᱛᱚ ᱚᱱᱟᱠᱩ ᱫᱤᱱ ᱫᱚ ᱛᱤᱥᱦᱚᱸ ᱱᱤᱛᱚᱜ ᱫᱚ ᱵᱟᱝ ᱦᱤᱲᱤᱧᱚᱜ ᱟ ᱟᱨ ᱚᱱᱟᱠᱩ ᱫᱤᱱ ᱩᱭᱦᱟᱹᱨ ᱞᱮᱱᱠᱷᱟᱱ ᱱᱤᱛᱚᱜ ᱟ ᱫᱤᱱ ᱟᱹᱰᱤ ᱠᱚᱥᱴᱚᱜᱤ ᱵᱩᱡᱷᱟᱹᱜ ᱟ ᱡᱮ ᱪᱮᱫᱞᱮᱠᱟ ᱠᱟᱛᱮᱜ ᱦᱟᱨᱟ ᱦᱩᱭᱞᱮᱱᱟ ᱩᱱᱥᱩᱢᱟᱹᱭ ᱠᱟᱹᱴᱤᱡ ᱵᱮᱞᱟ ᱠᱟᱹᱴᱤᱡ ᱵᱮᱞᱟ ᱨᱮᱭᱟᱜ ᱩᱭᱦᱟᱹᱨ ᱡᱚᱠᱷᱚᱱ ᱢᱚᱱᱮᱨᱮ ᱦᱤᱡᱩᱜ ᱟ ᱛᱚᱠᱷᱚᱱ ᱢᱚᱱᱮ ᱦᱩᱭᱩᱜ ᱟ ᱡᱮ ᱚᱱᱟᱠᱩ ᱫᱤᱱ ᱡᱚᱫᱤ ᱟᱵᱟᱨ ᱨᱩᱣᱟᱹᱲ ᱦᱤᱡᱩᱜ ᱟ ᱛᱟᱦᱚᱞᱮ ᱯᱟᱥᱮᱡ ᱟᱹᱰᱤ ᱢᱚᱪ ᱫᱤᱱ ᱟᱹᱭᱠᱟᱹᱣ ᱠᱚᱜ ᱟ